ᱱᱤᱛᱳᱜ ᱯᱳᱞᱴᱨᱤ ᱥᱤᱢ ᱡᱚᱢ ᱞᱮᱠᱷᱟᱱ ᱥᱤᱵᱤᱞ ᱦᱚᱸ ᱟᱹᱰᱤ ᱥᱤᱵᱤᱞ ᱠᱟᱱ ᱜᱮᱭᱟ ᱟᱨ ᱵᱮᱥ ᱦᱚᱸ ᱢᱮᱱᱟᱜ ᱜᱮᱭᱟ ᱢᱮᱱᱠᱷᱟᱱ ᱡᱟᱦᱟᱱ ᱡᱤᱞ ᱮᱢᱟᱱ ᱠᱚ ᱟᱫᱚ ᱩᱱᱟᱹᱜ ᱜᱮ ᱫᱟᱠᱟ ᱫᱟᱜ ᱢᱟᱹᱰᱤ ᱞᱮᱠᱟ ᱥᱮᱛᱟᱜ ᱟᱹᱭᱩᱵᱮᱢ ᱡᱚᱢ ᱞᱮᱠᱷᱟᱱ ᱫᱚ ᱴᱷᱤᱠ ᱫᱚ ᱵᱟᱹᱱᱩᱜ ᱜᱮᱭᱟ ᱢᱮᱱᱠᱷᱟᱱ ᱫᱚ ᱱᱚᱣᱟ ᱡᱤᱞ ᱡᱚᱢ ᱠᱟᱛᱮᱫ ᱰᱷᱮᱨ ᱡᱟᱫᱟ ᱡᱚᱢ ᱞᱮᱠᱷᱟᱱ ᱫᱚ ᱛᱷᱚᱲᱟ ᱛᱚᱵᱽ ᱵᱟᱹᱲᱤᱡ ᱢᱮᱱᱟᱜ ᱜᱮᱭᱟ ᱞᱮᱠᱤᱱ ᱱᱚᱝᱠᱟ ᱟᱵᱚ ᱡᱮᱞᱮᱠᱟ ᱢᱤᱫ ᱫᱤᱱ ᱵᱟᱨᱥᱤᱝ ᱵᱚᱱ ᱡᱚᱢᱮᱜᱼᱟ ᱢᱮᱱᱠᱷᱟᱱ ᱱᱚᱣᱟ ᱫᱚ ᱱᱟᱯᱟᱭ ᱜᱮᱭᱟ ᱡᱤᱞ ᱫᱚ ᱴᱷᱤᱠ ᱴᱷᱟᱠ ᱜᱮᱭᱟ ᱟᱨ ᱱᱚᱣᱟ ᱡᱤᱞ ᱫᱚ ᱩᱱᱟᱹᱜ ᱞᱚᱠᱥᱟᱱ ᱫᱚ ᱵᱟᱹᱱᱩᱜᱼᱟ ᱪᱮᱫᱟᱜ ᱡᱮ ᱱᱚᱣᱟ ᱨᱮᱫᱚ ᱚᱱᱟ ᱫᱟᱱᱟ ᱠᱚᱜᱮ ᱛᱚᱠᱚ ᱡᱚᱢᱮᱜᱼᱟ ᱛᱚ ᱚᱱᱟᱛᱮ ᱱᱚᱣᱟ ᱨᱮᱱᱟᱜ ᱞᱚᱠᱥᱟᱱ ᱫᱚ ᱵᱟᱹᱱᱩᱜᱼᱟ ᱵᱷᱟᱹᱞᱤ ᱫᱚ ᱵᱟᱹᱞᱤ ᱜᱮᱭᱟ ᱢᱮᱱᱠᱷᱟᱱ ᱱᱚᱣᱟ ᱫᱚ ᱛᱷᱚᱲᱟ ᱤᱱᱟᱹᱜ ᱡᱟᱹᱥᱛᱤ ᱰᱷᱮᱨ ᱢᱟᱛᱨᱟ ᱠᱟᱛᱮᱫ ᱫᱚ ᱵᱟᱵᱚᱱ ᱡᱚᱢᱟ ᱱᱚᱣᱟ ᱫᱚ ᱡᱮᱢᱚᱱ ᱟᱵᱚ ᱵᱚᱱ ᱡᱚᱢᱮᱜᱼᱟ ᱢᱤᱫ ᱫᱤᱱ ᱵᱟᱨᱥᱤᱧ ᱚᱱᱠᱟ ᱜᱮᱵᱚᱱ ᱡᱚᱢᱢᱟ ᱨᱳᱡᱮ ᱨᱳᱡᱮ ᱫᱚ ᱵᱟᱝ ᱡᱚᱢ ᱞᱮᱠᱷᱟᱱ ᱜᱮ ᱵᱷᱟᱜᱮᱭᱟ